ᱪᱷᱩᱨᱤ ᱫᱚ ᱴᱷᱤᱠᱼᱴᱷᱟᱠ ᱥᱟᱵ ᱵᱟᱝ ᱜᱟᱱ ᱞᱮᱱᱠᱷᱟᱱ ᱛᱤ ᱜᱮᱜᱮᱫᱼᱟ ᱠᱟᱜᱚᱡ ᱠᱚ ᱴᱷᱤᱠᱼᱴᱷᱟᱠ ᱢᱩᱲᱟᱹᱣ ᱵᱟᱝ ᱛᱟᱦᱮᱸ ᱠᱟᱛᱮᱫ ᱮᱢ ᱜᱮᱫ ᱞᱮᱠᱷᱟᱱ ᱛᱤ ᱜᱮᱫᱚᱜᱼᱟ ᱵᱷᱟᱹᱜᱤ ᱫᱚ ᱵᱷᱟᱹᱜᱤ ᱠᱟᱱᱟ ᱢᱮᱱᱠᱷᱟᱱ ᱵᱟᱢ ᱜᱟᱱ ᱞᱮᱠᱷᱟᱱ ᱫᱚ ᱩᱱᱟᱹᱜ ᱱᱟᱯᱟᱭ ᱡᱤᱱᱤᱥ ᱫᱚ ᱵᱟᱝ ᱠᱟᱱᱟ